ᱟᱵᱚ ᱟᱹᱛᱩ ᱫᱤᱥᱚᱢ ᱠᱚᱨᱮ ᱫᱚ ᱫᱟᱹᱭᱠᱟᱹ ᱰᱟᱹᱝᱨᱤ ᱵᱷᱮᱰᱟ ᱢᱮᱨᱚᱢ ᱥᱤᱢ ᱮᱢᱟᱱ ᱠᱚᱵᱚ ᱟᱹᱥᱩᱞ ᱠᱚᱣᱟ ᱟᱨ ᱱᱩᱠᱩ ᱰᱟᱹᱝᱨᱤ ᱵᱷᱮᱰᱟ ᱢᱮᱨᱚᱢ ᱥᱤᱢ ᱮᱢᱟᱱ ᱠᱚᱫᱚ ᱡᱚᱛᱚᱜᱮ ᱵᱷᱮᱜᱟᱨ ᱵᱷᱮᱜᱟᱨ ᱵᱚᱱ ᱫᱩᱲᱩᱵ ᱠᱚᱣᱟ ᱟᱨ ᱢᱮᱨᱚᱢ ᱵᱷᱤᱰᱤ ᱠᱚ ᱠᱚ ᱠᱟᱴᱟᱣ ᱤᱫᱤᱜᱼᱟ ᱚᱱᱠᱟ ᱠᱟᱛᱮᱫ ᱫᱚᱠᱚ ᱥᱟᱸᱜᱮ ᱤᱫᱤᱜᱼᱟ ᱱᱩᱠᱩ ᱠᱚ ᱥᱟᱸᱜᱮ ᱞᱮᱱᱠᱷᱟᱱ ᱱᱩᱠᱩ ᱢᱮᱨᱚᱢ ᱠᱚᱫᱚ ᱢᱟᱦᱟᱡᱚᱱ ᱴᱷᱮᱱ ᱵᱚ ᱟᱹᱠᱷᱨᱤᱧ ᱠᱚᱣᱟ ᱟᱨ ᱩᱱᱠᱩ ᱟᱹᱠᱷᱨᱤᱧ ᱠᱟᱛᱮᱫ ᱜᱮ ᱟᱵᱚ ᱞᱟᱹᱜᱤᱫ ᱛᱮ ᱟᱨ ᱨᱮᱭᱟᱜ ᱯᱷᱮᱰᱟᱛ ᱞᱮᱠᱟᱛᱮ ᱠᱟᱹᱢᱤᱭᱟᱭ